ᱤᱧᱫᱚ ᱡᱤᱭᱟᱹᱞᱤ ᱢᱮᱱᱛᱮ ᱫᱚ ᱟᱹᱥᱩᱞ ᱥᱟᱱᱟᱧᱟ ᱜᱟᱹᱭ ᱢᱮᱨᱚᱢ ᱥᱤᱢ ᱮᱢᱟᱱ ᱠᱚ ᱪᱮᱫᱟᱜ ᱥᱮ ᱩᱱᱠᱩ ᱫᱚ ᱡᱷᱚᱛᱚ ᱠᱟᱹᱢᱤ ᱨᱮᱠᱚ ᱞᱟᱜᱟᱜᱼᱟ ᱜᱟᱹᱭ ᱠᱷᱚᱱᱫᱚ ᱡᱮᱢᱚᱱ ᱛᱚᱣᱟ ᱵᱚᱱ ᱧᱟᱢᱟ ᱜᱩᱨᱤᱡ ᱵᱚᱱ ᱧᱟᱢᱟ ᱚᱱᱠᱟᱜᱮ ᱢᱮᱨᱚᱢ ᱛᱮᱦᱚᱸ ᱟᱭᱢᱟ ᱞᱮᱠᱟᱱᱟᱜ ᱠᱟᱹᱢᱤ ᱯᱟᱨᱚᱢᱚᱜᱼᱟ ᱢᱮᱨᱚᱢ ᱛᱮᱫᱚ ᱡᱮᱢᱚᱱ ᱟᱹᱠᱷᱨᱤᱧ ᱠᱟᱛᱮᱫ ᱯᱚᱭᱥᱟ ᱴᱟᱠᱟ ᱦᱚᱸ ᱦᱤᱡᱩᱜᱼᱟ ᱟᱨ ᱠᱟᱹᱢᱤ ᱨᱮ ᱞᱟᱜᱟᱜᱼᱟ ᱟᱨ ᱥᱤᱢ ᱛᱮᱫᱚ ᱡᱮᱢᱚᱱ ᱯᱮᱲᱟ ᱯᱟᱹᱲᱦᱟᱹ ᱠᱚ ᱦᱮᱡ ᱞᱮᱱᱠᱷᱟᱱ ᱥᱤᱢ ᱵᱚᱱ ᱜᱚᱡ ᱟᱠᱚᱣᱟ ᱥᱮᱵᱚᱱ ᱩᱛᱩ ᱠᱚᱣᱟ ᱟᱨᱵᱚᱱ ᱡᱚᱢ ᱦᱚᱪᱚ ᱠᱚᱣᱟ ᱚᱱᱟ ᱞᱮᱠᱟᱛᱮ ᱥᱤᱢ ᱢᱮᱨᱚᱢ ᱟᱨ ᱜᱟᱹᱭ ᱫᱚ ᱟᱹᱰᱤᱜᱮ ᱟᱹᱥᱩᱞ ᱥᱟᱱᱟᱧᱟ ᱟᱨ ᱵᱟᱝ ᱟᱹᱥᱩᱞ ᱥᱟᱱᱟᱧᱟ ᱥᱩᱠᱨᱤ ᱜᱮᱰᱮ ᱵᱷᱤᱰᱤ ᱮᱢᱟᱱ ᱡᱤᱭᱟᱹᱞᱤ ᱠᱚ ᱪᱮᱫᱟᱜ ᱥᱮ ᱩᱱᱠᱩ ᱫᱚ ᱟᱹᱰᱤ ᱜᱮᱠᱚ ᱱᱚᱝᱨᱟᱣᱟ